ᱦᱮᱸ ᱦᱮᱞᱳ ᱟᱪᱪᱷᱟ ᱞᱟᱹᱭ ᱦᱩᱭᱩᱜ ᱠᱟᱱ ᱛᱟᱦᱮᱸᱫᱼᱟ ᱛᱮᱦᱮᱧ ᱚᱸᱰᱮ ᱦᱟᱱᱟ ᱤᱭᱟᱹ ᱪᱮᱫ ᱠᱚ ᱢᱮᱛᱟᱜᱼᱟ ᱜᱷᱟᱴᱥᱤᱞᱟᱹ ᱪᱟᱞᱟᱜ ᱞᱟᱹᱭ ᱦᱩᱭᱩᱜ ᱠᱟᱱ ᱛᱟᱦᱮᱸᱜᱼᱟ ᱟᱫᱚ ᱪᱮᱫ ᱞᱮᱠᱟ ᱜᱟᱹᱰᱤ ᱠᱚ ᱧᱟᱢᱚᱜ ᱟᱥᱮ ᱵᱟᱝᱼᱟ ᱟᱪᱪᱷᱟ ᱠᱟᱹᱡ ᱞᱮᱴ ᱧᱚᱜᱚᱜᱼᱟ ᱥᱮ ᱪᱮᱫ ᱟᱪᱪᱷᱟ ᱵᱟᱝᱼᱟ ᱵᱟᱝᱼᱟ ᱠᱟᱹᱴᱤᱡ ᱞᱚᱜᱚᱱ ᱫᱷᱟᱨᱟᱜᱮ ᱫᱚᱨᱠᱟᱨᱚᱜ ᱠᱟᱱ ᱛᱟᱦᱮᱸᱜᱼᱟ ᱟᱫᱚ ᱟᱪᱪᱷᱟ ᱟᱪᱪᱷᱟ ᱢᱟ ᱠᱟᱹᱡ ᱞᱚᱜᱚᱱ ᱪᱮᱥᱴᱟᱭ ᱢᱮᱥᱮ ᱟᱹᱰᱤ ᱤᱢᱟᱨᱡᱮᱱᱥᱤ ᱫᱷᱟᱨᱟᱜᱮ ᱦᱟᱸᱜ ᱚᱸᱰᱮ ᱪᱟᱞᱟᱜ ᱦᱩᱭᱩᱜ ᱞᱟᱹᱜᱤᱫᱚᱜ ᱦᱳᱭ ᱟᱫᱚ ᱛᱤᱱ ᱠᱚᱛᱮᱢ ᱥᱮᱴᱮᱨᱟ ᱵᱟᱝ ᱱᱚᱸᱰᱮ ᱚᱲᱟᱜ ᱜᱮ ᱱᱚᱸᱰᱮ ᱟᱞᱮ ᱴᱷᱮᱱ ᱟᱨ ᱟᱪᱪᱷᱟ ᱴᱷᱤᱠ ᱜᱮᱭᱟ ᱱᱚ ᱵᱟᱡᱮᱛᱮ ᱥᱮᱴᱮᱨᱚᱜ ᱪᱮᱥᱴᱟᱭ ᱢᱮᱥᱮ ᱟᱹᱰᱤ ᱟᱸᱴ ᱥᱤᱛᱩᱝ ᱠᱟᱱᱟ ᱚᱱᱛᱮᱱᱟᱜ ᱫᱚᱢᱮ ᱦᱳᱭ ᱥᱤᱛᱩᱝ ᱨᱮᱱᱟᱜ ᱦᱤᱡᱩᱜ ᱜᱤᱫᱽᱨᱟᱹ ᱟᱛᱮᱫ ᱪᱟᱞᱟᱣ ᱥᱟᱱᱟ ᱠᱮᱫᱮᱭᱟ ᱦᱳᱭ ᱡᱷᱟᱢᱮᱞᱟ ᱜᱮᱭᱟ ᱦᱟᱸᱜ ᱟᱪᱪᱷᱟ ᱴᱷᱤᱠ ᱜᱮᱭᱟ ᱟᱹᱜᱩᱭ ᱢᱮ ᱦᱟᱸᱜ ᱦᱳᱭ ᱟᱨ ᱪᱮᱫ ᱞᱮᱠᱟ ᱤᱭᱟᱹ ᱠᱚᱫᱚ ᱦᱟᱸᱜ ᱵᱷᱟᱲᱟ ᱠᱚ ᱫᱚᱨᱫᱟᱢ ᱠᱚ ᱵᱟᱝᱼᱟ ᱚᱱᱟ ᱛᱮᱜᱮ ᱦᱟᱸᱜ ᱨᱩᱣᱟᱹᱲ ᱦᱩᱭᱩᱜᱼᱟ ᱨᱩᱣᱟᱹᱲ ᱦᱳᱭ ᱢᱟᱱᱮ ᱚᱱᱟ ᱛᱮᱜᱮ ᱨᱩᱣᱟᱹᱲ ᱦᱩᱭᱩᱜᱼᱟ ᱦᱟᱸᱜ ᱥᱚᱸᱜᱮ ᱛᱮᱫᱚ ᱵᱟᱝ ᱦᱟᱸᱜ ᱫᱷᱤᱱᱟᱹᱱ ᱛᱟᱨᱟᱥᱤᱧ ᱥᱮᱫ ᱟᱪᱪᱷᱟ ᱦᱤᱡᱩᱜ ᱥᱮᱱᱚᱜ ᱟᱴᱥᱚ ᱴᱟᱠᱟ ᱟᱪᱪᱷᱟ ᱟᱪᱪᱷᱟ ᱦᱳᱭ ᱜᱟᱹᱰᱤ ᱢᱟ ᱛᱤᱸᱜᱩ ᱨᱮ ᱛᱟᱦᱮᱱ ᱜᱮᱭᱟ ᱦᱟᱸᱜ ᱠᱤᱪᱷᱩ ᱜᱷᱟᱹᱲᱤᱡ ᱦᱳᱭ ᱦᱳᱭ ᱟᱪᱪᱷᱟ ᱴᱷᱤᱠ ᱜᱮᱭᱟ ᱱᱚᱣᱟ ᱦᱚᱸ ᱴᱷᱤᱠ ᱴᱷᱤᱠ ᱟᱪᱪᱷᱟ ᱟᱴᱥᱚ ᱴᱟᱠᱟ ᱴᱷᱤᱠ ᱜᱮᱭᱟ ᱦᱟᱸᱜ ᱴᱷᱤᱠ ᱜᱮᱭᱟ ᱛᱚᱵᱮ ᱟᱹᱜᱩᱭ ᱢᱮ ᱦᱟᱸᱜ ᱟᱪᱪᱷᱟ ᱟᱨ ᱢᱤᱫ ᱫᱷᱟᱣ ᱯᱷᱳᱱ ᱟᱢ ᱠᱟᱱᱟᱧ ᱦᱳᱭ ᱟᱪᱪᱷᱟ ᱴᱷᱤᱠ ᱜᱮᱭᱟ